ᱦᱮᱸ ᱤᱧᱟᱹᱜ ᱢᱮᱫ ᱥᱟᱢᱟᱝ ᱨᱮᱦᱚᱸ ᱱᱚᱝᱠᱟ ᱢᱤᱫᱴᱟᱱ ᱜᱷᱚᱴᱚᱱᱟ ᱜᱷᱚᱴᱟᱣ ᱠᱟᱱᱟ ᱡᱟᱦᱟᱸ ᱫᱚ ᱢᱤᱫ ᱫᱤᱱ ᱦᱤᱞᱳᱜ ᱨᱮᱱᱟᱜ ᱜᱷᱚᱴᱚᱱᱟ ᱠᱟᱱᱟ ᱡᱟᱦᱟᱸ ᱫᱚ ᱪᱟᱹᱛ ᱵᱚᱸᱜᱟ ᱛᱟᱦᱮᱸ ᱠᱟᱱᱟ ᱵᱟᱨᱦᱚᱲ ᱟᱹᱠᱤᱱ ᱜᱮᱠᱤᱱ ᱛᱟᱦᱮᱸ ᱠᱟᱱᱟ ᱡᱩᱨᱤ ᱡᱚᱛᱟ ᱩᱱᱠᱤᱱ ᱟᱹᱠᱤᱱᱟᱜ ᱦᱚᱸᱧᱦᱟᱨ ᱚᱲᱟᱜ ᱥᱮ ᱱᱟᱹᱭᱦᱟᱹᱨ ᱠᱤᱱ ᱥᱮᱱᱚᱜ ᱠᱟᱱ ᱛᱟᱦᱮᱱᱟ ᱢᱮᱱᱠᱷᱟᱱ ᱩᱱᱠᱤᱱ ᱡᱟᱦᱟᱸ ᱢᱳᱴᱚᱨ ᱥᱟᱭᱠᱮᱞ ᱛᱮᱠᱤᱱ ᱥᱮᱱᱚᱜ ᱠᱟᱱ ᱛᱟᱦᱮᱱᱟ ᱚᱱᱟ ᱢᱳᱴᱚᱨ ᱥᱟᱭᱠᱮᱞ ᱫᱚ ᱟᱠᱤᱱᱟᱜ ᱥᱟᱭᱤᱰ ᱛᱮ ᱠᱤᱱ ᱞᱟᱜᱟᱭᱮᱫ ᱛᱟᱦᱮᱱᱟ ᱢᱮᱱᱠᱷᱟᱱ ᱩᱱᱨᱮ ᱪᱤᱠᱟᱹᱭᱮᱱᱟ ᱟᱹᱠᱤᱱ ᱡᱟᱦᱟᱸ ᱞᱟᱦᱟ ᱟᱹᱠᱤᱱᱟᱜ ᱥᱟᱭᱤᱰ ᱛᱮᱠᱤᱱ ᱪᱟᱞᱟᱜ ᱠᱟᱱ ᱛᱟᱦᱮᱸᱫ ᱨᱮᱦᱚᱸ ᱩᱞᱴᱟᱹ ᱥᱟᱹᱭᱤᱰ ᱠᱷᱚᱱᱟᱜ ᱢᱤᱫᱴᱟᱱ ᱜᱟᱹᱰᱤ ᱦᱮᱡ ᱠᱟᱛᱮᱫ ᱟᱹᱠᱤᱱᱜᱮ ᱡᱟᱵᱚᱲᱟᱫ ᱠᱤᱱᱟᱹ ᱡᱟᱦᱟᱸ ᱜᱟᱹᱰᱤ ᱫᱚ ᱪᱟᱨ ᱪᱟᱞᱟ ᱛᱟᱦᱮᱸ ᱠᱟᱱᱟ ᱛᱳ ᱪᱟᱨ ᱪᱟᱠᱟᱛᱮ ᱡᱩᱫᱤ ᱡᱟᱵᱚᱲᱟᱫ ᱠᱤᱱᱟᱹ ᱢᱮᱱᱠᱷᱟᱱ ᱱᱩᱠᱤᱱᱟᱜ ᱚᱵᱚᱥᱛᱷᱟ ᱫᱚ ᱠᱟᱹᱦᱤᱞᱮᱱ ᱛᱟᱹᱠᱤᱱᱟ ᱠᱟᱨᱚᱱ ᱱᱩᱠᱤᱱ ᱫᱚ ᱵᱟᱭᱤᱠ ᱛᱮᱠᱤᱱ ᱛᱟᱦᱮᱸ ᱠᱟᱱᱟ ᱟᱨ ᱵᱟᱭᱤᱠ ᱟᱨ ᱜᱟᱹᱰᱤ ᱨᱮᱱᱟᱜ ᱡᱩᱫᱤ ᱨᱚᱯᱚᱜ ᱛᱟᱹᱠᱤᱡ ᱦᱩᱭᱩᱜᱼᱟ ᱛᱟᱦᱚᱞᱮ ᱠᱷᱟᱱ ᱟᱵᱚ ᱵᱚᱱ ᱵᱟᱲᱟᱭ ᱜᱮᱭᱟ ᱡᱮ ᱵᱟᱭᱤᱠ ᱨᱮ ᱡᱟᱦᱟᱸᱭ ᱛᱟᱦᱮᱱᱟ ᱩᱱᱤ ᱥᱚᱸᱜᱮ ᱪᱳᱴᱮ ᱧᱟᱢᱟ ᱢᱮᱱᱠᱷᱟᱱ ᱠᱤᱪᱷᱩ ᱛᱟᱭᱚᱢ ᱚᱸᱰᱮ ᱯᱩᱞᱤᱥ ᱠᱚ ᱦᱮᱡ ᱮᱱᱟ ᱯᱩᱞᱤᱥ ᱩᱱᱠᱤᱱ ᱫᱚ ᱦᱟᱥᱯᱟᱛᱟᱞ ᱠᱚ ᱤᱫᱤ ᱠᱮᱫ ᱠᱤᱱᱟ ᱦᱟᱥᱟᱛᱟᱞ ᱤᱫᱤ ᱠᱟᱛᱮᱫ ᱩᱱᱠᱤᱱ ᱫᱚ ᱟᱹᱰᱤᱜᱟᱱᱠᱤᱱ ᱡᱷᱟᱜ ᱞᱮᱱ ᱜᱮᱭᱟ ᱢᱮᱱ ᱜᱟᱱᱚᱜᱼᱟ ᱦᱟᱲᱟᱢ ᱛᱮᱫ ᱢᱟᱱᱮ ᱠᱚᱲᱟ ᱜᱤᱫᱽᱨᱟᱹ ᱫᱚ ᱡᱟᱦᱟᱸᱭ ᱛᱟᱦᱮᱸ ᱠᱟᱱᱟ ᱩᱱᱤᱭᱟᱜ ᱫᱚ ᱛᱤ ᱨᱟᱹᱯᱩᱫ ᱮᱱ ᱛᱟᱭᱟ ᱟᱨ ᱟᱭᱳ ᱦᱚᱲᱮ ᱛᱟᱦᱮᱸ ᱞᱮᱱᱟ ᱩᱱᱤ ᱫᱚ ᱰᱟᱸᱰᱟ ᱨᱮ ᱪᱳᱴ ᱞᱟᱜᱟᱣᱟᱫᱮ ᱛᱟᱦᱮᱸ ᱠᱟᱱᱟ ᱩᱱᱤᱭᱟᱜ ᱨᱟᱹᱯᱩᱫ ᱫᱚ ᱦᱚᱲᱢᱚᱨᱮ ᱩᱱᱟᱹᱜ ᱵᱟᱭ ᱨᱟᱹᱯᱩᱫ ᱞᱮᱱᱟ ᱢᱮᱱᱠᱷᱟᱱ ᱚᱱᱟᱫᱚ ᱠᱷᱚᱵᱚᱨ ᱨᱮᱫᱚ ᱱᱚᱝᱠᱟ ᱠᱚ ᱯᱟᱥᱱᱟᱣ ᱠᱮᱫᱟ ᱡᱮ ᱵᱟᱝᱢᱟ ᱩᱱᱤ ᱡᱟᱦᱟᱸ ᱵᱟᱵᱟ ᱦᱚᱲᱴᱟᱜ ᱵᱟᱭᱤᱠ ᱞᱟᱜᱟᱣᱮᱫ ᱛᱟᱦᱮᱱᱟ ᱩᱱᱤ ᱫᱚ ᱯᱟᱹᱣᱨᱟᱹᱭ ᱧᱩ ᱞᱮᱫᱟ ᱟᱨ ᱟᱭᱳ ᱦᱚᱲ ᱛᱮᱫ ᱩᱱᱤᱫᱚ ᱠᱤᱱᱛᱩ ᱯᱟᱹᱣᱨᱟᱹ ᱫᱚ ᱵᱟᱭ ᱧᱩ ᱞᱮᱫᱟ ᱟᱨ ᱡᱟᱦᱟᱸᱭ ᱵᱟᱭᱤᱠᱮ ᱪᱟᱞᱟᱣᱮᱫ ᱛᱟᱦᱮᱱᱟ ᱩᱱᱤᱜᱮ ᱯᱟᱹᱣᱨᱟᱹᱭ ᱧᱩ ᱞᱮᱫᱟ ᱚᱱᱟᱛᱮ ᱚᱱᱟᱫᱚ ᱠᱤᱱᱛᱩ ᱡᱟᱦᱟᱸᱭ ᱦᱚᱲᱠᱚ ᱱᱤᱭᱩᱥ ᱠᱚ ᱨᱤᱯᱳᱨᱴ ᱠᱚ ᱛᱩᱞᱟᱹᱣ ᱠᱮᱫᱟ ᱚᱱᱟᱫᱚ ᱤᱧᱟᱹᱜ ᱦᱤᱥᱟᱹᱵ ᱛᱮᱫᱚ ᱟᱹᱰᱤᱜᱮ ᱜᱚᱞᱚᱛ ᱠᱚ ᱠᱟᱹᱢᱤ ᱠᱮᱫᱟ ᱠᱟᱨᱚᱱ ᱩᱱᱠᱤᱱ ᱫᱚ ᱱᱟᱹᱭᱦᱟᱹᱨ ᱠᱤᱱ ᱪᱟᱞᱟᱜ ᱠᱟᱱ ᱛᱟᱦᱮᱱᱟ ᱵᱮᱪᱟᱨᱟ ᱮᱨᱯᱚᱨ ᱩᱱᱤ ᱫᱚ ᱤᱱᱟᱹ ᱦᱤᱞᱳᱜ ᱩᱱᱤ ᱦᱚᱲ ᱫᱚ ᱯᱟᱹᱣᱨᱟᱹ ᱫᱚ ᱵᱟᱭ ᱧᱩ ᱞᱮᱫᱟ ᱤᱧᱟᱹᱜ ᱢᱮᱫ ᱥᱟᱢᱟᱝᱨᱮ ᱤᱧ ᱦᱚᱸ ᱩᱱᱤ ᱦᱚᱲᱤᱧ ᱩᱨᱩᱢᱮ ᱜᱮᱭᱟ ᱢᱮᱱᱠᱷᱟᱱ ᱪᱮᱫ ᱮᱢ ᱪᱤᱠᱟᱹ ᱫᱟᱲᱮᱭᱟᱜᱼᱟ ᱛᱟᱨ ᱞᱟᱦᱟ ᱨᱮᱜᱮ ᱩᱱᱠᱩ ᱵᱷᱩᱞ ᱨᱤᱯᱳᱨᱴ ᱮᱢ ᱠᱟᱛᱮᱫ ᱚᱱᱟ ᱠᱚ ᱪᱷᱟᱯᱟᱣ ᱠᱟᱫᱟ